ᱥᱟᱦᱟᱨ ᱠᱷᱚᱡ ᱫᱚ ᱟᱞᱮᱭᱟᱜ ᱟᱹᱛᱳ ᱫᱤᱥᱚᱢ ᱜᱮ ᱟᱹᱰᱤ ᱟᱸᱴ ᱜᱤᱧ ᱠᱩᱥᱤᱭᱟᱜᱼᱟ ᱱᱤᱭᱟᱹ ᱠᱷᱟᱹᱛᱤᱨ ᱛᱮᱜᱮ ᱡᱮ ᱟᱞᱮᱭᱟᱜ ᱟᱹᱛᱳ ᱨᱮᱫᱚ ᱟᱹᱰᱤ ᱢᱚᱸᱡ ᱦᱤᱸᱥᱤᱫ ᱦᱚᱭ ᱠᱚ ᱫᱟᱨᱮ ᱱᱟᱹᱲᱤ ᱜᱟᱰᱟ ᱠᱷᱮᱛ ᱡᱚᱛᱚ ᱛᱮᱜᱮ ᱥᱟᱡᱟᱣ ᱟᱠᱟᱱᱟ ᱟᱞᱮ ᱟᱹᱛᱳ ᱨᱮᱫᱚ ᱟ ᱟᱹᱰᱤ ᱱᱟᱯᱟᱭ ᱜᱮ ᱵᱩᱡᱷᱟᱹᱜᱼᱟ ᱟᱹᱰᱤ ᱢᱚᱸᱡ ᱜᱮ ᱥᱚᱦᱚᱨ ᱵᱟᱡᱟᱨ ᱠᱷᱚᱡ ᱫᱚ ᱟᱞᱮ ᱟᱹᱛᱳ ᱜᱮ ᱟᱨᱦᱚᱸ ᱦᱚᱲ ᱠᱚᱸᱦᱚ ᱟᱹᱰᱤ ᱱᱟᱯᱟᱭ ᱜᱮᱭᱟ ᱠᱚ ᱟᱹᱰᱤ ᱢᱚᱸᱡ ᱜᱮᱭᱟ ᱠᱚ ᱚᱱᱟ ᱠᱷᱟᱹᱛᱤᱨ ᱛᱮ ᱤᱧ ᱫᱚ ᱥᱟᱦᱟᱨ ᱠᱷᱚᱱ ᱦᱚᱲ ᱟᱹᱛᱳ ᱜᱮ ᱟᱹᱰᱤ ᱟᱸᱴ ᱜᱮᱧ ᱠᱩᱥᱤᱭᱟᱜ ᱜᱮᱭᱟ